ᱜᱤᱫᱽᱨᱟᱹ ᱡᱚᱠᱷᱚᱱ ᱫᱚ ᱦᱟᱹᱠᱩ ᱥᱟᱵ ᱵᱟᱹᱧ ᱵᱟᱲᱟᱭ ᱛᱟᱦᱮᱱ ᱟᱫᱚ ᱚᱱᱟᱛᱮ ᱦᱟᱱᱛᱮ ᱠᱟᱹᱡ ᱢᱟᱨᱟᱝ ᱞᱟᱦᱟ ᱤᱫᱤᱱᱟᱹᱧ ᱠᱚᱢ ᱥᱮ ᱠᱚᱢ ᱱᱚ ᱫᱚᱥ ᱵᱚᱪᱷᱚᱨ ᱞᱮᱠᱟ ᱛᱚ ᱤᱧ ᱦᱚᱸ ᱵᱟᱵᱟ ᱠᱚ ᱥᱟᱶᱛᱮ ᱦᱟᱹᱠᱩ ᱥᱟᱵ ᱤᱧ ᱪᱟᱞᱟᱜ ᱛᱟᱦᱮᱱ ᱛᱚ ᱦᱟᱹᱠᱩ ᱥᱟᱵ ᱞᱮ ᱪᱟᱞᱟᱜ ᱠᱷᱟᱹᱛᱤᱨ ᱡᱟᱞᱟᱢ ᱢᱚᱦᱟᱡᱟᱞ ᱯᱷᱤᱨ ᱯᱟᱹᱥᱤ ᱡᱟᱞᱟᱢ ᱨᱟᱹᱠᱥᱤ ᱜᱩᱰᱤ ᱵᱟᱹᱦᱤᱡ ᱮᱢᱟᱱ ᱛᱮᱢᱟᱱ ᱚᱱᱠᱟ ᱜᱮ ᱦᱟᱹᱠᱩ ᱥᱟᱵ ᱞᱟᱹᱜᱤᱫ ᱡᱟᱦᱟᱸ ᱛᱤᱱᱟᱹᱜ ᱜᱮ ᱥᱟᱫᱷᱚᱱ ᱛᱟᱦᱮᱱᱟ ᱡᱮᱛᱮ ᱤᱫᱤ ᱛᱟᱨᱟᱭᱟᱞᱮ ᱟᱨ ᱦᱟᱹᱠᱩ ᱞᱮ ᱥᱟᱵ ᱠᱚ ᱛᱟᱦᱮᱱ ᱛᱚ ᱵᱟᱵᱟ ᱛᱟᱠᱚ ᱢᱮᱱᱟ ᱩᱱᱟᱹᱜ ᱢᱟᱨᱟᱝ ᱢᱟᱨᱟᱝ ᱦᱟᱹᱠᱩ ᱠᱚᱫᱚ ᱟᱞᱚᱢ ᱥᱟᱵ ᱠᱚᱣᱟ ᱥᱮ ᱵᱟᱡᱟᱣ ᱟᱠᱚ ᱩᱱᱠᱩ ᱫᱚ ᱯᱩᱨᱟᱹ ᱥᱯᱤᱰ ᱨᱮᱠᱚ ᱛᱟᱦᱮᱱᱟ ᱦᱩᱰᱤᱧ ᱦᱟᱹᱠᱩ ᱠᱚᱜᱮ ᱟᱢ ᱫᱚ ᱥᱟᱵ ᱠᱚᱢᱮ ᱟᱨ ᱯᱷᱤᱨ ᱫᱟᱜ ᱵᱷᱤᱛᱤᱨ ᱦᱚᱸ ᱰᱷᱮᱨ ᱟᱞᱚᱢ ᱵᱚᱞᱚᱱᱟ ᱥᱟᱭᱤᱰ ᱨᱮᱜᱮ ᱛᱟᱦᱮᱱ ᱢᱮ ᱟᱨ ᱠᱚᱨᱮ ᱦᱚᱸ ᱦᱟᱹᱠᱩ ᱥᱟᱵ ᱠᱚᱜᱮᱭᱟ ᱡᱮᱢᱚᱱ ᱴᱚᱨᱚᱰᱟᱝ ᱛᱮ ᱟᱨ ᱢᱚᱥᱟᱨᱤ ᱠᱚᱛᱮ ᱯᱷᱤᱨ ᱡᱟᱸᱡᱤᱨ ᱠᱚ ᱚᱰᱟᱣ ᱠᱟᱛᱮ ᱮᱢᱟᱱ ᱛᱮᱢᱟᱱᱟᱜ ᱚᱱᱠᱟ ᱜᱮ ᱛᱟᱞᱮ ᱢᱮᱱᱟᱜᱼᱟ ᱟᱞᱮ ᱥᱮᱜ ᱨᱮ ᱥᱟᱫᱷᱚᱱ ᱪᱮ ᱦᱟᱹᱠᱩ ᱥᱟᱵ ᱞᱟᱹᱜᱤᱫ ᱚᱱᱟ ᱠᱚᱛᱮ ᱦᱟᱹᱠᱩ ᱞᱮ ᱥᱟᱵ ᱠᱚᱣᱟ ᱯᱷᱤᱨ ᱡᱟᱦᱟᱸ ᱞᱮᱠᱟ ᱦᱟᱹᱠᱩ ᱠᱚᱣᱟᱜ ᱧᱩᱛᱩᱢ ᱢᱟᱹᱜᱽᱨᱤ ᱠᱟᱨᱥᱮᱞᱟ ᱯᱩᱴᱷᱤ ᱜᱟᱹᱲᱟᱹᱭ ᱵᱳᱣᱟᱲ ᱟᱨ ᱦᱚᱸ ᱨᱮᱲᱮᱫ ᱵᱩᱵᱩᱡ ᱠᱚ ᱡᱮᱢᱚᱱ ᱛᱟᱨᱟ ᱛᱟᱨᱟ ᱦᱟᱹᱠᱩ ᱠᱚᱫᱚ ᱠᱚ ᱵᱚᱦᱩᱛ ᱰᱮᱱᱡᱟᱨ ᱜᱮᱭᱟ ᱠᱚ ᱡᱟᱦᱟᱸ ᱞᱮᱠᱟ ᱨᱮᱲᱮᱫ ᱦᱩᱭᱱᱟᱠᱚ ᱢᱟᱹᱜᱽᱨᱤ ᱦᱩᱭᱮᱱᱟ ᱠᱚ ᱫᱩᱲᱤ ᱠᱚ ᱦᱩᱭᱱᱟᱠᱚ ᱩᱱᱠᱩ ᱦᱟᱹᱠᱩ ᱴᱷᱮᱱ ᱠᱷᱚᱱ ᱠᱟᱹᱡ ᱥᱚᱱᱛᱚᱨ ᱨᱮ ᱛᱟᱦᱮᱱ ᱢᱮ ᱠᱚ ᱢᱤᱛᱟᱹᱧᱟ ᱪᱟᱜ ᱥᱮ ᱱᱩᱠᱩ ᱴᱷᱮᱱ ᱵᱟᱡᱟᱣ ᱞᱮᱠᱷᱟᱱ ᱠᱟᱹᱡ ᱜᱮᱫᱚᱜ ᱨᱮᱱᱟᱜ ᱪᱟᱱᱥ ᱛᱟᱦᱮᱱᱟ ᱠᱟᱣ ᱠᱚᱴᱷᱮᱱ ᱪᱮ ᱵᱚᱫ ᱩᱱᱠᱩᱣᱟᱜ ᱤᱭᱟᱹ ᱛᱟᱠᱚ ᱫᱮᱭᱟ ᱨᱮ ᱛᱟᱠᱚ ᱠᱟᱸᱴᱟ ᱞᱮᱠᱟ ᱛᱟᱦᱮᱱᱟ ᱛᱚ ᱚᱱᱟ ᱵᱚᱛᱚᱨ ᱠᱚᱛᱮ ᱦᱚᱸ ᱢᱮᱱᱟ ᱠᱚ ᱡᱮ ᱩᱱᱟᱹᱜ ᱵᱮᱥ ᱵᱮᱥ ᱵᱮᱥ ᱵᱮᱥᱛᱮ ᱦᱟᱹᱠᱩ ᱥᱟᱵ ᱠᱚᱢᱮ ᱚᱱᱟ ᱠᱚᱜᱮ ᱠᱚ ᱞᱟᱹᱭ ᱮᱜᱼᱟ ᱚᱱᱟ ᱠᱚᱜᱮᱧ ᱪᱮᱫ ᱟᱠᱟᱱᱟ ᱥᱮᱬᱟ ᱦᱚᱲ ᱥᱮᱬᱟ ᱦᱚᱲ ᱠᱚ ᱴᱷᱮᱱ ᱫᱚ ᱦᱟᱹᱠᱩ ᱥᱟᱵ ᱪᱮᱫᱠᱟ ᱠᱚ ᱥᱟᱵ ᱠᱚᱣᱟ ᱢᱮᱱᱠᱷᱟᱡ ᱢᱟᱲᱟᱝ ᱜᱤᱫᱽᱨᱟᱹ ᱡᱚᱠᱷᱮᱡ ᱫᱚ ᱦᱟᱹᱠᱩ ᱥᱟᱵ ᱫᱚ ᱵᱟᱹᱧ ᱵᱟᱲᱟᱭ ᱛᱟᱦᱮᱱ ᱛᱚ ᱠᱟᱡ ᱠᱟᱹᱡ ᱥᱮᱬᱟ ᱤᱫᱤᱱᱟᱹᱭᱧ ᱥᱟᱵ ᱠᱚᱣᱟᱹᱧ ᱟᱫᱚ ᱱᱮᱛᱟᱨ ᱫᱚ ᱜᱟᱛᱮ ᱠᱚ ᱥᱟᱶ ᱦᱟᱹᱠᱩ ᱥᱟᱵ ᱪᱟᱞᱟᱜ ᱟᱹᱧ ᱡᱟᱦᱟᱸ ᱦᱳᱭ ᱜᱤᱨᱟᱹ ᱡᱟᱦᱟᱸ ᱞᱮᱠᱟ ᱱᱚᱣᱟ ᱥᱩᱨ ᱠᱚᱨᱮᱜ ᱜᱟᱰᱟ ᱠᱚ ᱢᱮᱱᱟᱜᱼᱟ ᱜᱤᱨᱟᱹᱭᱟᱠᱚ ᱯᱷᱤᱨ ᱚᱸᱰᱮ ᱦᱟᱹᱠᱩ ᱥᱟᱵ ᱞᱮ ᱪᱟᱞᱟᱜᱼᱟ ᱛᱚ ᱮᱢᱟᱱ ᱛᱮᱭᱟᱜ ᱛᱚ ᱟᱹᱰᱤ ᱦᱚᱲ ᱜᱮ ᱪᱟᱞᱟᱜ ᱟᱞᱮ ᱛᱚ ᱟᱹᱰᱤ ᱨᱟᱹᱥᱠᱟᱹ ᱜᱮ ᱵᱩᱡᱷᱟᱹᱜᱼᱟ ᱦᱟᱹᱠᱩ ᱥᱟᱵ ᱟᱨ ᱢᱟᱨᱟᱝ ᱢᱟᱨᱟᱝ ᱦᱟᱹᱠᱩ ᱞᱮ ᱥᱟᱵ ᱠᱚᱣᱟ ᱟᱞᱮ ᱥᱩ ᱨᱮᱫᱚ ᱱᱚᱰᱮ ᱟᱞᱮ ᱟᱹᱛᱩ ᱟᱦᱟᱨ ᱜᱮ ᱜᱤᱨᱟᱹ ᱠᱟᱛᱮ ᱠᱚ ᱜᱚᱡ ᱠᱚᱣᱟ ᱯᱷᱤᱨ ᱱᱚᱰᱮ ᱥᱚᱨᱟᱭᱠᱮᱞᱞᱟ ᱷᱤᱨ ᱢᱮᱱᱟᱜᱼᱟ ᱠᱷᱩᱴᱤ ᱟᱹᱰᱤ ᱨᱟᱹᱥᱠᱟᱹ ᱵᱩᱡᱷᱟᱹᱜᱼᱟ ᱦᱟᱹᱠᱩ ᱥᱟᱵ ᱨᱮ ᱢᱟᱨᱟᱝ ᱠᱟᱛᱷᱟ ᱫᱚ ᱚᱱᱟ ᱟᱹᱰᱤ ᱫᱤᱥᱚᱢ ᱨᱮᱱ ᱠᱚ ᱦᱤᱡᱩᱜᱼᱟ ᱦᱟᱹᱠᱩ ᱥᱟᱵ ᱢᱟᱱᱮ ᱡᱮ ᱡᱮᱢᱚᱱ ᱦᱟᱹᱠᱩ ᱧᱮᱞ ᱠᱚᱣᱟ ᱵᱟᱢ ᱧᱮᱞ ᱠᱟᱠᱚᱣᱟ ᱯᱷᱤᱨ ᱯᱩᱨᱟᱹ ᱨᱟᱹᱥᱠᱟᱹ ᱯᱩᱨᱟᱹ ᱢᱟᱹᱥᱛᱤ ᱚᱸᱰᱮ ᱠᱷᱚᱱ ᱱᱚᱭᱟ ᱱᱚᱭᱟ ᱪᱮᱫᱚᱜ ᱞᱮᱠᱟᱱ ᱡᱤᱱᱤᱥ ᱮᱢ ᱧᱮᱞᱟ ᱱᱮᱛᱟᱨ ᱫᱚ ᱵᱟᱹᱨᱩᱫ ᱠᱚᱛᱮ ᱠᱚ ᱜᱚᱡ ᱠᱚᱣᱟ ᱵᱟᱹᱲᱥᱤ ᱠᱚᱛᱮ ᱦᱚᱸ ᱟᱹᱰᱤ ᱨᱚᱠᱚᱢᱟᱜ ᱛᱟᱦᱮᱱᱟ ᱡᱤᱱᱤᱥ ᱦᱟᱹᱠᱩ ᱜᱚᱡ ᱞᱟᱹᱜᱤᱫ ᱛᱚ ᱤᱧ ᱫᱚ ᱩᱱᱟᱹᱜ ᱫᱚ ᱵᱟᱹᱧ ᱤᱭᱩᱡᱽ ᱟᱠᱟᱜᱼᱟ ᱢᱚᱦᱟ ᱡᱟᱞ ᱨᱟᱹᱠᱥᱤ ᱜᱩᱰᱤ ᱵᱟᱹᱦᱤᱡ ᱢᱚᱥᱟᱨᱤ ᱟᱨ ᱴᱚᱨᱚᱰᱟᱝ ᱡᱟᱹᱡᱤᱨ ᱟᱨ ᱵᱟᱹᱲᱥᱤ ᱤᱱᱟᱹᱜ ᱜᱮᱧ ᱤᱭᱩᱡᱽ ᱟᱠᱟᱜᱼᱟ ᱦᱟᱹᱠᱩ ᱥᱟᱵ ᱞᱟᱹᱜᱤᱫ ᱫᱚ